ᱦᱮᱞᱳ ᱦᱮᱸ ᱱᱤᱭᱟᱹ ᱫᱚ ᱱᱚᱜᱼᱚᱭ ᱵᱳᱞᱯᱩᱨ ᱟᱛᱳ ᱜᱚᱥᱟᱞ ᱰᱟᱸᱜᱟ ᱥᱚᱨᱦᱟᱭ ᱥᱩᱢᱩᱝ ᱜᱮ ᱟᱫᱚ ᱚᱠᱚᱭ ᱪᱚᱢ ᱢᱮᱱᱮᱫ ᱠᱟᱱ ᱚᱸᱻ ᱦᱮᱸ ᱦᱮᱸ ᱦᱮᱸ ᱥᱚᱨᱦᱟᱭ ᱫᱚ ᱦᱩᱭᱩᱜ ᱠᱟᱱᱟ ᱟᱞᱮ ᱦᱚᱲ ᱥᱚᱢᱟᱡᱽ ᱨᱮᱭᱟᱜ ᱥᱚᱵ ᱛᱷᱮᱠᱮ ᱞᱟᱹᱴᱩ ᱯᱚᱨᱚᱵᱽ ᱟᱨ ᱚᱱᱟ ᱫᱚ ᱚᱱᱮ ᱯᱳᱥᱢᱟᱥ ᱟᱞᱮ ᱯᱳᱥᱢᱟᱥ ᱦᱩᱭᱩᱜ ᱛᱟᱞᱮᱭᱟ ᱛᱚ ᱯᱳᱥᱢᱟᱥ ᱚᱱᱮ ᱢᱚᱬᱮ ᱜᱚᱴᱮᱡ ᱫᱤᱱ ᱛᱟᱸᱦᱮᱱᱟ ᱢᱚᱬᱮ ᱜᱚᱴᱮᱡ ᱫᱤᱱ ᱢᱚᱬᱮ ᱜᱚᱴᱮᱡ ᱧᱩᱛᱩᱢ ᱢᱮᱱᱟᱜᱼᱟ ᱢᱚᱬᱮ ᱜᱚᱴᱮᱡ ᱟᱨ ᱧᱩᱛᱩᱢ ᱨᱮ ᱛᱤᱱᱟᱹᱜ ᱨᱚᱠᱚᱢ ᱧᱩᱛᱩᱢ ᱩᱱᱟᱹᱜ ᱜᱮ ᱚᱱᱠᱟᱜᱮ ᱠᱟᱹᱢᱤᱭᱟᱞᱮ ᱟᱨᱠᱤ ᱡᱮᱢᱚᱱ ᱯᱨᱚᱛᱷᱚᱢ ᱫᱚᱞᱮ ᱩᱢᱩᱜᱼᱟ ᱛᱟᱨᱯᱚᱨ ᱫᱚᱥᱟᱨ ᱦᱤᱞᱳᱜ ᱫᱚᱞᱮ ᱵᱚᱸᱜᱟᱱᱼᱟ ᱛᱟᱨᱯᱚᱨ ᱠᱷᱩᱱᱴᱟᱹ ᱟᱞᱮ ᱯᱚᱨᱮᱨ ᱫᱤᱱ ᱫᱚ ᱚᱱᱟ ᱯᱨᱮ ᱫᱚ ᱡᱟᱞᱮ ᱦᱩᱭᱩᱜ ᱛᱟᱞᱮᱭᱟ ᱦᱟᱹᱠᱩ ᱠᱟᱴᱠᱚᱢ ᱟᱨ ᱢᱩᱪᱟᱹᱫ ᱫᱤᱱ ᱫᱚ ᱦᱩᱭᱩᱜ ᱛᱟᱞᱮᱭᱟ ᱥᱟᱠᱨᱟᱛ ᱢᱟᱱᱮ ᱯᱤᱴᱷᱟᱹ ᱞᱮ ᱛᱩᱧᱟ ᱥᱮᱫᱽᱨᱟ ᱠᱚ ᱪᱟᱞᱟᱜᱼᱟ ᱵᱤᱨᱛᱮ ᱳ ᱯᱨᱚᱛᱤᱴᱤ ᱢᱤᱫᱴᱟᱱ ᱧᱩᱛᱩᱢ ᱨᱮᱭᱟᱜ ᱚᱱᱠᱟᱜᱮ ᱫᱤᱱ ᱟᱨᱠᱤ ᱯᱟᱞᱚᱱ ᱦᱩᱭᱩᱜ ᱛᱟᱞᱮᱭᱟ ᱟᱨ ᱦᱮᱸ ᱟᱹᱰᱤ ᱢᱟᱨᱟᱝ ᱯᱚᱨᱚᱵᱽ ᱥᱟᱦᱟᱡᱽᱡᱚ ᱱᱤᱭᱟᱹ ᱫᱚ ᱟᱵᱚ ᱟᱵᱚ ᱥᱟᱱᱛᱟᱞ ᱠᱟᱱᱟ ᱵᱚᱱ ᱛᱚ ᱟᱹᱫᱤᱵᱟᱹᱥᱤ ᱢᱟᱱᱮ ᱟᱹᱫᱤᱢ ᱡᱩᱜᱽᱨᱮᱱ ᱢᱟᱱᱮ ᱥᱮᱫᱟᱭ ᱦᱚᱲ ᱠᱟᱱᱟ ᱵᱚᱱ ᱛᱚ ᱮᱠᱷᱚᱱᱳ ᱮᱠᱷᱚᱱᱳ ᱢᱟᱱᱮ ᱟᱵᱩᱫᱚ ᱡᱷᱚᱛᱚ ᱠᱷᱚᱡ ᱡᱚᱛᱚ ᱫᱳ ᱵᱟᱵᱟᱚᱱ ᱤᱭᱟᱹ ᱠᱟᱱᱟ ᱟᱨᱠᱤ ᱟᱵᱚ ᱦᱚᱲᱟᱜ ᱥᱚᱨᱦᱟᱭ ᱫᱚ ᱢᱟᱱᱮ ᱡᱚᱛᱚ ᱥᱟᱢᱚᱱ ᱛᱮ ᱵᱟᱝ ᱦᱩᱭᱩᱜᱼᱟ ᱚᱱᱟ ᱠᱷᱟᱛᱤᱨᱛᱮ ᱥᱚᱨᱠᱟᱨ ᱠᱷᱚᱡ ᱥᱩᱡᱳᱜ ᱥᱩᱵᱤᱫᱷᱟ ᱜᱮ ᱵᱟᱝ ᱧᱟᱢᱚᱜᱼᱟ ᱚᱠᱚᱭ ᱫᱚ ᱯᱳᱥ ᱢᱟᱥ ᱚᱠᱚᱭ ᱫᱚ ᱠᱟᱹᱞᱤ ᱥᱚᱨᱦᱟᱭ ᱚᱠᱚᱭ ᱫᱚ ᱫᱮᱵᱤ ᱥᱚᱨᱦᱟᱭ ᱚᱱᱠᱟ ᱢᱮᱱᱟᱜ ᱟᱥᱮ ᱟᱫᱚ ᱚᱱᱟ ᱤᱭᱟᱹᱛᱮ ᱟᱞᱟᱫᱟ ᱟᱞᱟᱫᱟ ᱚᱠᱚᱭ ᱫᱚ ᱠᱟᱹᱞᱤ ᱨᱮᱠᱚ ᱥᱚᱨᱦᱟᱭᱚᱜᱼᱟ ᱚᱠᱚᱭ ᱫᱚ ᱫᱮᱵᱤᱨᱮ ᱚᱠᱚᱭ ᱫᱚ ᱯᱳᱥ ᱢᱟᱥ ᱚᱱᱮ ᱚᱱᱠᱟ ᱞᱟᱦᱟ ᱛᱮᱫᱚ ᱵᱟᱝ ᱛᱟᱦᱮᱱ ᱠᱟᱱ ᱛᱟᱦᱮᱸᱜ ᱟᱫᱚ ᱢᱟ ᱢᱚᱬᱮ ᱫᱤᱱ ᱢᱚᱬᱮ ᱫᱤᱱ ᱫᱚ ᱪᱷᱩᱴᱤ ᱵᱟᱠᱚ ᱮᱢᱚᱜᱼᱟ ᱛᱚ ᱮᱠᱷᱚᱱ ᱫᱚ ᱢᱤᱫᱫᱤᱱ ᱠᱚ ᱮᱢᱚᱜ ᱠᱟᱱᱟ ᱢᱤᱫ ᱫᱤᱱ ᱥᱚᱨᱦᱟᱭ ᱧᱩᱛᱩᱢ ᱛᱮ ᱢᱤᱫ ᱫᱤᱱ ᱠᱚ ᱮᱢᱚᱜ ᱠᱟᱱᱟ ᱟᱨ ᱚᱱᱚᱥᱴᱷᱟᱱ ᱫᱚ ᱡᱟᱦᱟᱸ ᱫᱤᱱ ᱚᱱᱟᱠᱚᱞᱮ ᱯᱟᱞᱚᱱᱟ ᱟᱨ ᱟᱹᱭᱩᱵ ᱥᱮᱫ ᱫᱚᱞᱮ ᱮᱱᱮᱡ ᱥᱮᱨᱮᱧᱟ ᱮᱱᱮᱡ ᱛᱮ ᱠᱩᱞᱦᱤ ᱛᱮᱞᱮ ᱩᱰᱩᱠᱚᱜᱼᱟ ᱴᱚᱞᱟ ᱴᱚᱞᱟ ᱞᱮ ᱡᱟᱜᱟᱣᱟ ᱜᱟᱹᱭ ᱡᱟᱜᱟᱣ ᱢᱮᱱᱟᱜᱼᱟ ᱛᱟᱨᱯᱚᱨ ᱢᱤᱭᱦᱩ ᱢᱮᱨᱚᱢ ᱠᱷᱩᱱᱴᱟᱹᱣ ᱦᱮᱱᱟᱜᱼᱟ ᱯᱨᱚᱛᱤᱴᱤ ᱚᱲᱟᱜ ᱨᱮ ᱡᱟᱜᱟᱣ ᱠᱟᱛᱮ ᱟᱹᱭᱩᱵ ᱵᱮᱞᱟ ᱫᱚᱞᱮ ᱮᱱᱮᱡ ᱥᱮᱨᱮᱧᱟ ᱡᱚᱝ ᱟᱱᱟ ᱠᱩᱞᱦᱤ ᱛᱮᱞᱮ ᱩᱰᱳᱠᱚᱜᱼᱟ ᱦᱮᱸ ᱟᱢᱦᱚᱸ ᱟᱹᱰᱤ ᱥᱟᱨᱦᱟᱣ ᱴᱷᱤᱠ ᱜᱮᱭᱟ ᱦᱮᱸ ᱦᱮᱸ